ᱛᱮᱞᱤᱧ ᱨᱚᱯᱚᱲ ᱞᱮᱱᱟ ᱟᱨ ᱚᱱᱟ ᱮᱯ ᱫᱚ ᱦᱩᱭᱩᱜ ᱠᱟᱱᱟ ᱦᱳᱣᱟᱴᱥᱮᱯ ᱮᱯ ᱠᱚ ᱢᱮᱛᱟᱜ ᱠᱟᱱᱟ ᱟᱨ ᱚᱱᱟ ᱨᱮᱭᱟᱜ ᱥᱩᱵᱤᱫᱷᱟ ᱫᱚ ᱱᱚᱣᱟ ᱠᱟᱱᱟ ᱡᱮ ᱟᱹᱰᱤᱜᱟᱱ ᱦᱚᱲ ᱢᱤᱫᱫᱷᱟᱣ ᱛᱮᱢ ᱡᱚᱴᱟᱣ ᱫᱟᱲᱮᱭᱟᱜᱼᱟ ᱢᱤᱫᱴᱤᱡ ᱤᱭᱟᱹ ᱢᱤᱫᱴᱤᱡ ᱠᱚᱞ ᱨᱮ ᱟᱨ ᱟᱹᱰᱤ ᱜᱷᱟᱲᱤᱡᱮᱢ ᱨᱚᱯᱚᱲ ᱫᱟᱲᱮᱭᱟᱜ ᱟᱹᱰᱤ ᱠᱤᱪᱷᱩ ᱟᱨ ᱚᱱᱠᱟ ᱰᱟᱴᱟ ᱦᱚᱸ ᱵᱮᱥᱤ ᱵᱟᱭ ᱠᱷᱚᱨᱚᱪᱚᱜᱼᱟ ᱟᱫᱚ ᱚᱱᱟ ᱵᱟᱵᱚᱫ ᱨᱮᱜᱮ ᱱᱚᱣᱟ ᱤᱭᱟᱹ ᱫᱚ ᱟᱹᱞᱤᱧᱟᱜ ᱵᱩᱡᱩᱱ ᱫᱚ ᱱᱚᱣᱟ ᱠᱟᱱᱟ ᱡᱮ ᱟᱹᱰᱤ ᱵᱮᱥ ᱮᱠᱯᱮᱨᱤᱭᱮᱱᱥ ᱞᱤᱧ ᱵᱩᱡᱷᱟᱹᱣ ᱠᱮᱜᱼᱟ ᱚᱱᱟ ᱟᱹᱰᱤ ᱱᱟᱯᱟᱭᱞᱤᱧ ᱵᱟᱵᱚᱫᱞᱤᱧ ᱴᱷᱟᱹᱠᱟᱹ ᱠᱮᱜᱼᱟ ᱡᱮ ᱚᱱᱟ ᱫᱚ ᱟᱹᱰᱤ ᱠᱟᱹᱢᱤ ᱨᱮᱭᱟᱜ ᱡᱤᱱᱤᱥ ᱠᱟᱱᱟ ᱛᱚ ᱟᱹᱞᱤᱧ ᱦᱚᱸ ᱨᱮᱡᱟᱞᱴ ᱡᱟᱦᱟᱸ ᱡᱚᱠᱷᱚᱱ ᱵᱷᱤᱰᱤᱭᱳ ᱠᱚᱞ ᱠᱚᱱᱯᱷᱟᱨᱮᱱᱥ ᱛᱮᱞᱤᱧ ᱦᱳᱣᱟᱴᱥᱮᱯ ᱵᱷᱤᱰᱤᱭᱳ ᱠᱚᱱᱯᱷᱟᱨᱮᱱᱥ ᱛᱮᱞᱤᱧ ᱢᱤᱴᱤᱝ ᱨᱮᱞᱤᱧ ᱫᱩᱲᱩᱵ ᱞᱮᱱᱟ ᱛᱟᱦᱚᱞᱮ ᱠᱷᱟᱡ ᱚᱱᱟ ᱨᱮᱭᱟᱜ ᱮᱠᱯᱮᱨᱤᱭᱤᱱᱥ ᱦᱚᱸ ᱟᱹᱰᱤ ᱵᱮᱥᱞᱤᱧ ᱵᱩᱡᱷᱟᱹᱣ ᱠᱮᱫᱟ ᱟᱨ ᱟᱹᱰᱤᱞᱤᱧ ᱠᱩᱥᱤ ᱠᱟᱣᱫᱟ ᱟᱨ ᱦᱚᱲ ᱦᱚᱞᱤᱧ ᱢᱮᱛᱟ ᱠᱚᱣᱟ ᱡᱮ ᱦᱳᱣᱟᱴᱥᱚᱯ ᱨᱮᱱᱟᱜ ᱮᱯᱛᱮ ᱟᱯᱮ ᱫᱚ ᱵᱷᱤᱰᱤᱭᱳ ᱠᱚᱞᱤᱝ ᱠᱚᱱᱯᱷᱟᱨᱮᱱᱥ ᱛᱟᱵᱚᱱ ᱯᱮ ᱟᱨ ᱟᱹᱰᱤᱜᱟᱱ ᱟᱹᱰᱤ ᱥᱩᱵᱤᱫᱟᱭ ᱮᱢ ᱠᱟᱜᱼᱟ ᱢᱮᱱᱛᱮᱫ ᱟᱫᱚ ᱚᱱᱟ ᱜᱮᱞᱤᱧ ᱞᱟᱹᱭᱮᱜᱼᱟ ᱦᱳᱣᱟᱴᱥᱮᱯ ᱨᱮᱱᱟᱜ ᱠᱚᱱᱯᱷᱟᱨᱮᱱᱥ ᱫᱚ ᱟᱹᱰᱤ ᱠᱤᱪᱷᱩ ᱦᱚᱲ ᱚᱸᱰᱮ ᱮᱰ ᱠᱚᱞ ᱞᱟᱜᱟᱣ ᱠᱛᱮᱫ ᱜᱮ ᱟᱫᱚ ᱟᱹᱰᱤᱜᱟᱱ ᱦᱚᱲᱮᱢ ᱮᱰ ᱫᱟᱲᱮᱭᱟᱜᱼᱟ ᱮᱰ ᱨᱮᱭᱟᱜ ᱚᱠᱟ ᱴᱷᱮᱱ ᱫᱚ ᱮᱰ ᱮᱰ ᱠᱚ ᱤᱫᱤ ᱠᱷᱟᱱ ᱟᱹᱰᱤᱜᱟᱱ ᱮᱰ ᱠᱟᱛᱮᱫ ᱜᱮ ᱪᱟᱞᱞᱟᱜᱼᱟ